ᱱᱚᱣᱟ ᱞᱟᱜᱟᱱ ᱠᱟᱹᱨᱤ ᱫᱚ ᱦᱩᱰᱤᱧ ᱠᱚᱣᱟᱜ ᱵᱟᱹᱱᱤᱡ ᱨᱮ ᱟᱹᱰᱤ ᱜᱟᱱ ᱜᱚᱲᱚᱭ ᱮᱢ ᱟᱠᱟᱫ ᱠᱚᱣᱟ ᱚᱱᱟ ᱦᱚᱛᱮᱛᱮ ᱫᱤᱥᱚᱢ ᱨᱮ ᱢᱟᱹᱱᱢᱤ ᱠᱚ ᱥᱟᱱᱟᱢ ᱦᱟᱨᱠᱷᱮᱛ ᱠᱷᱚᱱᱟᱜ ᱠᱚ ᱥᱚᱞᱦᱮ ᱟᱠᱟᱱᱟ ᱠᱚᱢ ᱚᱠᱛᱚ ᱛᱟᱞᱟ ᱛᱮ ᱠᱚᱢ ᱥᱚᱢᱚᱭ ᱛᱟᱞᱟᱛᱮ ᱟᱡᱷᱟᱸᱴ ᱠᱟᱹᱢᱤ ᱥᱚᱦᱞᱮ ᱮᱫᱟ ᱥᱟᱺᱜᱤᱱ ᱥᱟᱺᱜᱤᱱ ᱛᱟᱦᱮᱸ ᱠᱟᱛᱮ ᱦᱚᱸ ᱨᱚᱲ ᱨᱚᱯᱚᱲ ᱜᱟᱱᱚᱜ ᱠᱟᱱᱟ ᱟᱨ ᱵᱟᱭᱨᱮ ᱫᱤᱥᱚᱢ ᱨᱮᱭᱟᱜ ᱟᱭᱢᱟ ᱰᱚᱜᱚᱨ ᱱᱚᱣᱟ ᱴᱮᱠᱱᱚᱞᱚᱜᱤ ᱛᱟᱞᱟ ᱛᱮᱜᱮ ᱫᱤᱥᱚᱢ ᱦᱚᱲ ᱥᱟᱢᱟᱝ ᱨᱮ ᱥᱚᱫᱚᱨᱚᱜ ᱠᱟᱱᱟ ᱱᱚᱣᱟ ᱞᱟᱜᱟᱱ ᱠᱟᱹᱨᱤ ᱦᱚᱛᱮᱛᱮ ᱵᱮᱵᱥᱟ ᱨᱮ ᱟᱹᱰᱤ ᱜᱟᱱ ᱚᱨᱥᱚᱝ ᱧᱟᱢ ᱟᱠᱟᱱᱟ ᱠᱚᱢ ᱚᱠᱛᱚ ᱵᱷᱤᱛᱤᱨ ᱨᱮᱜᱮ ᱟᱭᱢᱟ ᱦᱚᱲ ᱮᱯᱮᱢ ᱪᱟᱯᱟᱜ ᱜᱟᱱᱚᱜ ᱠᱟᱱᱟ ᱦᱤᱥᱟᱹᱵ ᱢᱟ ᱛᱚ ᱵᱟᱝ ᱠᱚᱢ ᱵᱤᱥᱤᱜ ᱠᱟᱱᱟ ᱚᱠᱚᱭ ᱦᱚᱸ ᱵᱟᱝ ᱠᱚ ᱮᱲᱮ ᱫᱟᱲᱮ ᱟᱠᱚᱣᱟ ᱚᱱᱟ ᱟᱹᱰᱤ ᱜᱟᱱ ᱫᱩᱨᱤᱵᱽ ᱠᱚ ᱠᱤᱨᱤᱧ ᱟᱠᱷᱨᱤᱧ ᱫᱟᱲᱮᱭᱟᱜ ᱜᱟᱱᱚᱜ ᱠᱟᱱᱟ